ᱚᱛ ᱚᱢᱚᱱ ᱠᱚ ᱵᱷᱟᱹᱜᱤ ᱦᱩᱭ ᱞᱟᱹᱜᱤᱫ ᱛᱮ ᱟᱵᱚ ᱪᱟᱹᱥᱤ ᱦᱚᱲ ᱴᱷᱮᱱ ᱠᱷᱚᱱ ᱯᱚᱨᱟᱢᱚᱨᱥᱚ ᱦᱟᱛᱟᱣ ᱟᱹᱰᱤ ᱜᱮ ᱵᱷᱟᱹᱞᱤᱭᱟ ᱪᱮᱫᱟᱜ ᱥᱮ ᱩᱱᱠᱩ ᱫᱚ ᱟᱭᱢᱟ ᱪᱟᱥᱼᱵᱟᱥ ᱨᱮ ᱡᱚᱯᱚᱲᱟᱣ ᱠᱮ ᱛᱟᱦᱮᱱᱟ ᱟᱭᱢᱟ ᱞᱮᱠᱟᱱ ᱫᱟᱨᱮ ᱠᱚ ᱪᱟᱥᱟ ᱥᱟᱠ ᱥᱚᱵᱡᱤ ᱠᱩᱡ ᱠᱚ ᱪᱟᱥᱟ ᱟᱨ ᱤᱱᱟᱹ ᱛᱟᱭᱚᱢ ᱟᱵᱩ ᱫᱟᱨᱮ ᱨᱮ ᱨᱟᱱ ᱮᱢ ᱞᱟᱹᱜᱤᱫ ᱡᱚᱠᱷᱚᱱ ᱛᱤᱡᱩ ᱠᱚ ᱞᱟᱜᱟᱜ ᱜᱮᱭᱟ ᱛᱚ ᱩᱱᱠᱩ ᱚᱱᱟ ᱫᱟᱨᱮ ᱠᱚᱠᱚ ᱱᱚᱥᱴᱚ ᱪᱟᱵᱟᱭ ᱜᱮᱭᱟ ᱥᱟᱠᱼᱥᱟᱵᱡᱤ ᱢᱚᱡᱽᱛᱮ ᱵᱟᱝ ᱦᱟᱨᱟᱜᱼᱟ ᱚᱱᱟ ᱠᱷᱟᱹᱛᱤᱨ ᱛᱮ ᱰᱚᱠᱴᱚᱨ ᱴᱷᱮᱱ ᱯᱚᱨᱟᱢᱚᱨᱥᱚ ᱦᱟᱛᱟᱣ ᱦᱩᱭᱩᱜᱼᱟ ᱡᱮ ᱚᱠᱟ ᱚᱠᱛᱚ ᱱᱤᱭᱟᱹ ᱨᱟᱱ ᱵᱚᱱ ᱵᱮᱵᱚᱦᱟᱨᱟ ᱫᱟᱨᱮ ᱨᱮ ᱨᱟᱱ ᱵᱩᱱ ᱮᱢᱟ ᱟᱨ ᱚᱠᱟ ᱡᱚᱠᱷᱚᱡ ᱟᱵᱚ ᱥᱟᱨ ᱮᱢ ᱦᱩᱭᱩᱜ ᱛᱟᱵᱚᱱᱟ ᱫᱟᱨᱮ ᱞᱟᱹᱜᱤᱫ ᱡᱮ ᱚᱱᱟ ᱥᱟᱨ ᱛᱮ ᱵᱷᱟᱹᱜᱤ ᱫᱟᱨᱮ ᱚᱢᱚᱱᱚᱜᱼᱢᱟ ᱤᱱᱟᱹ ᱠᱷᱟᱹᱛᱤᱨ ᱛᱮ ᱚᱱᱟ ᱥᱟᱨ ᱦᱚᱸ ᱟᱹᱰᱤ ᱫᱚᱨᱠᱟᱨ ᱜᱮᱭᱟ ᱫᱟᱨᱮ ᱠᱷᱟᱹᱛᱤᱨ ᱛᱮ ᱛᱚ ᱤᱱᱟᱹᱜᱮ ᱟᱵᱚ ᱞᱟᱹᱴᱩ ᱡᱟᱦᱟᱸᱭ ᱪᱟᱥᱼᱵᱟᱥ ᱜᱮᱭᱟ ᱠᱩ ᱩᱱᱠᱩ ᱴᱷᱮᱱ ᱠᱷᱚᱱ ᱯᱚᱨᱟᱢᱚᱨᱥᱚ ᱦᱟᱛᱟᱣ ᱵᱷᱟᱹᱞᱤᱭᱟ ᱤᱱᱟᱹ ᱠᱟᱛᱮ ᱟᱨᱚ ᱵᱷᱟᱹᱜᱮ ᱫᱤᱠ ᱢᱮᱱᱟᱜᱼᱟ ᱡᱮ ᱪᱟᱥᱼᱵᱟᱥ ᱠᱷᱟᱹᱛᱤᱨ ᱛᱮ ᱴᱨᱮᱱᱤᱝ ᱦᱚᱸ ᱦᱩᱭᱩᱜ ᱜᱮᱭᱟ ᱡᱟᱦᱟᱸᱭ ᱠᱚ ᱴᱨᱮᱱᱤᱝ ᱠᱟᱫᱟ ᱚᱱᱠᱟ ᱚᱱᱟ ᱩᱱᱠᱩ ᱴᱷᱮᱱ ᱦᱚᱸ ᱟᱭᱢᱟ ᱠᱤᱪᱷᱩ ᱵᱟᱰᱟᱭ ᱛᱮᱱᱟᱜ ᱢᱮᱱᱟᱜᱼᱟ ᱪᱮᱫᱟᱜ ᱥᱮ ᱩᱱᱠᱩ ᱫᱚ ᱡᱚᱛᱚ ᱞᱮᱠᱟᱱ ᱠᱚ ᱵᱟᱲᱟᱭᱟ ᱡᱟᱦᱟᱸ ᱠᱚ ᱴᱨᱮᱱᱤᱝ ᱠᱟᱫᱟ ᱡᱚᱛᱚ ᱠᱚ ᱯᱟᱲᱦᱟᱜᱼᱟ ᱩᱫᱩᱜ ᱟᱠᱚᱣᱟ ᱠᱚ ᱞᱟ ᱴᱩᱼᱞᱟ ᱴᱩ ᱦᱚᱲ ᱡᱟᱦᱟᱸᱭ ᱚᱱᱟ ᱠᱚ ᱱᱤᱭᱟᱹ ᱡᱟ ᱥᱛᱤ ᱠᱚ ᱵᱟᱰᱟᱭᱟ ᱛᱚ ᱤᱱᱟᱹ ᱠᱩᱡ ᱛᱮ ᱚᱱᱟ ᱠᱚ ᱯᱚᱨᱟᱢᱚᱨᱥᱚᱢ ᱦᱟᱛᱟᱣ ᱠᱷᱟᱡ ᱵᱷᱟᱹᱜᱤᱢ ᱵᱩᱡᱽ ᱫᱟᱲᱮᱭᱟᱜᱼᱟ ᱡᱮ ᱛᱤᱱ ᱚᱠᱛᱚ ᱚᱠᱟᱴᱟᱜ ᱫᱟᱲᱮ ᱞᱟᱹᱜᱤᱫ ᱪᱮᱫ ᱡᱟᱹᱲᱩᱨᱟ ᱪᱮᱫ ᱞᱮᱠᱟᱱ ᱥᱟᱨ ᱥᱮ ᱨᱟᱱ ᱫᱚᱨᱠᱟᱨᱟ ᱡᱟᱦᱟᱸᱛᱮ ᱫᱟᱨᱮ ᱠᱚ ᱟᱵᱚ ᱥᱟᱠᱼᱥᱟᱵᱡᱤ ᱵᱚᱱ ᱨᱚᱦᱚᱭᱟ ᱵᱷᱟᱹᱜᱤ ᱜᱮ ᱦᱟᱨᱟᱜᱼᱟ ᱢᱚᱡᱽ ᱛᱮ ᱞᱟᱹᱴᱩ ᱦᱟᱨᱟᱜᱼᱟ